ᱤᱧ ᱫᱚ ᱫᱟᱨᱤ ᱱᱟᱲᱤ ᱫᱚ ᱱᱚᱝᱠᱟ ᱵᱷᱟᱵᱮᱜᱤᱧ ᱫᱷᱤᱨ ᱫᱟᱲᱮᱭᱟᱜᱼᱟ ᱵᱟᱦᱟᱠᱚ ᱢᱚᱪᱽᱜᱮ ᱟᱨ ᱚᱱᱮ ᱢᱚᱪᱽᱜᱮ ᱧᱮᱞᱚᱜᱼᱟ ᱵᱟᱦᱟ ᱞᱮᱱᱠᱷᱟᱱ ᱥᱮ ᱚᱱᱮ ᱯᱩᱡᱟᱹ ᱦᱚᱨᱟᱨᱮ ᱞᱟᱜᱟᱜᱼᱟ ᱧᱮᱞ ᱛᱮᱦᱚᱸ ᱢᱚᱪᱜᱮ ᱧᱮᱞᱚᱜᱼᱟ ᱚᱱᱟᱛᱮᱜᱮ ᱤᱧᱫᱚ ᱚᱱᱮᱠ ᱵᱟᱦᱟ ᱟᱨᱠᱤ ᱨᱚᱦᱚᱭ ᱤᱫᱤᱭ ᱜᱤᱭᱟᱹᱧ ᱵᱚᱪᱷᱚᱨᱠᱮ ᱵᱚᱪᱷᱚᱨ ᱚᱱᱟᱛᱮ ᱟᱭᱢᱟ ᱵᱟᱦᱟ ᱛᱟᱦᱮᱱᱟ ᱢᱚᱸᱡᱽᱜᱮ ᱧᱮᱞᱚᱜᱼᱟ ᱟᱨ ᱵᱮᱵᱚᱦᱟᱨ ᱦᱚᱸ ᱢᱚᱸᱡᱽᱜᱮ ᱟᱹᱭᱠᱟᱹᱜᱼᱟ ᱟᱨ ᱵᱟᱦᱟ ᱪᱷᱟᱲᱟ ᱯᱩᱡᱟᱹ ᱢᱟᱛᱚ ᱵᱟᱝ ᱦᱳᱭᱳᱜ ᱜᱮ ᱚᱱᱟᱛᱮ ᱵᱟᱦᱟ ᱢᱟ ᱚᱵᱳᱥᱥᱳᱭ ᱫᱚᱨᱠᱟᱨ ᱜᱮᱭᱟ ᱟᱨ ᱡᱚ ᱫᱚ ᱡᱮᱢᱚᱱ ᱩᱠᱜᱮ ᱩᱞᱜᱮ ᱵᱚᱞᱮ ᱢᱚᱸᱡᱽᱜᱮ ᱩᱞ ᱥᱮᱹᱵᱮᱹᱞᱜᱮᱭᱟ ᱡᱚᱢ ᱨᱮᱦᱚᱸ ᱟᱫᱚ ᱛᱤᱱᱟᱹᱜ ᱮᱢ ᱠᱤᱨᱤᱧ ᱫᱟᱲᱮᱭᱟᱜᱼᱟ ᱟᱭᱢᱟ ᱫᱟᱢ ᱥᱮᱨᱚᱠᱚᱢ ᱯᱚᱭᱥᱟ ᱠᱚᱦᱚᱸ ᱵᱟᱝ ᱛᱟᱦᱮᱱ ᱜᱮᱭᱟ ᱚᱱᱟᱛᱮ ᱟᱨᱠᱤ ᱢᱤᱫ ᱵᱚᱪᱷᱚᱨᱤᱧ ᱨᱚᱦᱚᱭᱠᱮᱫᱟ ᱢᱤᱫ ᱴᱮᱱ ᱩᱞ ᱟᱹᱰᱤ ᱢᱚᱸᱡᱽ ᱥᱮᱹᱵᱮᱹᱞ ᱠᱟᱱᱟ ᱟᱨᱦᱚᱧ ᱨᱚᱦᱚᱭ ᱡᱩᱴᱤᱡ ᱠᱮᱫᱟ ᱵᱚᱪᱷᱚᱨᱠᱮ ᱵᱚᱪᱷᱚᱨ ᱮᱱᱠᱟ ᱮᱱᱠᱟᱛᱮ ᱟᱨᱠᱤ ᱟᱭᱢᱟ ᱫᱟᱨᱮᱹ ᱨᱚᱦᱚᱭ ᱠᱟᱛᱮᱫ ᱟᱭᱢᱟ ᱟᱭᱢᱟ ᱟᱭᱢᱟ ᱦᱳᱭᱳᱜ ᱠᱟᱱᱟ ᱟᱫᱚ ᱚᱱᱠᱟ ᱠᱟᱛᱮᱫ ᱜᱤ ᱟᱨᱠᱤ ᱟᱭᱢᱟᱧ ᱫᱷᱤᱨ ᱤᱫᱤ ᱠᱮᱫᱮᱭᱮᱫ ᱠᱟᱱᱟ ᱡᱟᱛᱮ ᱢᱚᱸᱡᱽᱜᱮ ᱟᱨᱠᱤ ᱠᱤᱨᱤᱧ ᱠᱚ ᱡᱮᱱᱚ ᱵᱟᱝ ᱦᱳᱭᱳᱜ ᱚᱸᱰᱮ ᱠᱷᱚᱱᱜᱮ ᱡᱮᱱᱚ ᱤᱧᱟᱹᱜ ᱯᱩᱨᱟᱹ ᱡᱚᱢᱫᱚ ᱢᱮᱴᱟᱜ ᱛᱤᱧ